ᱡᱚᱦᱟᱨ ᱜᱮ ᱟᱹᱞᱤᱧ ᱪᱳᱭᱛᱚᱱ ᱦᱮᱢᱵᱨᱚᱢ ᱞᱤᱧ ᱞᱟᱹᱭᱮᱫᱟ ᱟᱹᱞᱤᱧ ᱞᱤᱧ ᱢᱮᱱᱮᱫᱟ ᱡᱮ ᱟᱵᱚ ᱥᱟᱱᱛᱟᱲ ᱠᱚ ᱢᱟᱱᱮ ᱨᱩ ᱠᱚᱞᱤᱧ ᱢᱮᱱᱮᱜᱼᱟ ᱟᱵᱚ ᱛᱤᱱᱟᱹᱜ ᱵᱟᱨ ᱫᱚᱦᱚᱭᱮᱜᱼᱟ ᱢᱟᱱᱮ ᱥᱮᱫᱟᱭᱟᱜ ᱠᱚᱢᱟ ᱵᱮᱱ ᱧᱮᱞᱮᱜᱼᱟ ᱤᱭᱟᱹ ᱤᱫᱤᱜ ᱠᱟᱱᱟ ᱥᱮᱫᱟᱭᱟᱜ ᱡᱩᱜᱽ ᱢᱟᱱᱮ ᱥᱮᱫᱟᱭᱟᱜ ᱨᱩ ᱠᱚ ᱟᱨ ᱱᱤᱛᱚᱜᱟᱜ ᱨᱩ ᱠᱚ ᱢᱟᱱᱮ ᱪᱮᱫ ᱯᱷᱟᱨᱟᱠ ᱱᱟᱦᱟᱜ ᱚᱱᱠᱟ ᱵᱩᱡᱷᱟᱹᱜ ᱠᱟᱱᱟ ᱦᱳᱭ ᱦᱳᱭ

ᱱᱟᱦᱟᱜ ᱡᱩᱜᱽ ᱨᱮᱭᱟᱜ

ᱟᱫᱚ ᱱᱤᱛᱚᱜ ᱢᱟᱱᱮ ᱪᱮᱫ ᱞᱮᱠᱟ ᱱᱚᱣᱟ ᱠᱚ ᱪᱮᱫ ᱞᱮᱠᱟ ᱟᱵᱚ ᱡᱤᱭᱟᱹᱲ ᱵᱚ ᱫᱚᱦᱚᱭᱟ ᱢᱟᱱᱮ

ᱟᱹᱰᱤ ᱟᱹᱰᱤ ᱥᱟᱨᱦᱟᱣ ᱟᱵᱮᱱᱟᱜ ᱜᱮ ᱱᱚᱜ ᱚᱭ ᱡᱮ ᱱᱟᱦᱟᱜ ᱡᱩᱜᱽ ᱨᱮᱱᱟᱜ ᱤᱭᱟᱹᱵᱮᱱ ᱢᱟᱱᱮ ᱛᱮᱞᱟᱵᱮᱱ ᱞᱟᱹᱭᱟᱫ ᱞᱤᱧᱟᱹᱡᱮ ᱪᱮᱫ ᱞᱮᱠᱟᱛᱮ ᱡᱤᱭᱟᱹᱲ ᱵᱚ ᱫᱚᱦᱚᱭᱟ ᱪᱮᱫ ᱱᱚᱣᱟ ᱠᱚᱢᱟ ᱢᱟᱞᱚᱴᱚᱜ ᱠᱟᱱᱟ ᱟᱫᱚ ᱪᱮᱫ ᱞᱮᱠᱟᱛᱮ ᱡᱤᱭᱟᱹᱲ ᱵᱚ ᱫᱚᱦᱚᱭᱟ ᱚᱱᱟ ᱨᱮᱱᱟᱜ ᱟᱹᱰᱤ ᱪᱮᱨᱦᱟ ᱛᱮᱞᱟ ᱵᱮᱱ ᱮᱢᱟᱫ ᱞᱤᱧᱟᱹ ᱡᱮ ᱯᱟᱨᱟᱵᱽ ᱯᱩᱱᱟᱹᱭ ᱠᱚᱨᱮ ᱫᱚ ᱱᱚᱜᱼᱚᱭ ᱟᱵᱚᱣᱟᱜ ᱡᱟᱦᱟᱸ ᱥᱟᱥᱠᱨᱤᱛᱤᱠ ᱠᱟᱱᱟ ᱚᱱᱟᱜᱮ ᱚᱱᱟᱛᱮᱜᱮ ᱵᱚ ᱮᱱᱮᱡᱟ ᱚᱱᱟᱛᱮᱜᱮ ᱵᱚ ᱨᱩᱭᱟ ᱚᱱᱟᱛᱮᱜᱮ ᱚᱱᱟ ᱠᱚᱫᱚ ᱡᱤᱭᱟᱹᱲ ᱛᱟᱦᱮᱱ ᱢᱟ ᱟᱫᱚ ᱚᱠᱟ ᱠᱷᱚᱱ ᱵᱮᱱ ᱞᱟᱹᱭᱮᱜᱼᱟ ᱚᱠᱟ ᱨᱮᱱ ᱟᱪᱪᱷᱟ ᱱᱚᱣᱟ ᱟᱣᱲᱟᱛᱚᱞᱟ ᱠᱟᱱᱟ ᱥᱮ ᱪᱮᱫ ᱟᱹᱞᱤᱧ ᱤᱭᱟᱹ ᱠᱷᱚᱱ ᱜᱚᱵᱚᱨᱫᱷᱚᱱ ᱟᱪᱪᱷᱟ ᱴᱷᱤᱠ ᱜᱮᱭᱟ ᱢᱟᱛᱚᱵᱮ ᱦᱮᱥᱮ ᱴᱷᱤᱠ